ᱵᱷᱟᱨᱚᱛᱤᱭᱚ ᱥᱮᱪᱮᱫ ᱵᱮᱵᱚᱥᱛᱷᱟ ᱵᱟᱨ ᱞᱮᱠᱟᱛᱮ ᱪᱟᱞᱟᱜ ᱠᱟᱱᱟ ᱱᱚᱛᱮ ᱥᱚᱨᱠᱟᱨᱤ ᱱᱚᱛᱮ ᱵᱮᱥᱚᱨᱠᱟᱨᱤ ᱦᱚᱸ ᱚᱸᱰᱮ ᱜᱤᱫᱽᱨᱟᱹ ᱠᱚᱠᱚ ᱚᱞ ᱯᱟᱲᱦᱟᱣ ᱮᱫᱟ ᱟᱨ ᱥᱚᱨᱠᱟᱨᱤ ᱪᱟᱹᱠᱨᱤ ᱠᱚ ᱦᱟᱢᱮᱴ ᱮᱫᱟ ᱡᱮᱞᱮᱠᱟ ᱰᱟᱠᱛᱟᱨ ᱤᱧᱡᱤᱱᱤᱭᱟᱨ ᱩᱠᱤᱞ ᱯᱨᱚᱯᱷᱮᱥᱟᱨ ᱢᱟᱥᱴᱟᱨ ᱮᱢᱟᱱ ᱮᱢᱟᱱ ᱠᱚ ᱟᱨᱦᱚᱸ ᱟᱹᱛᱩ ᱠᱚᱨᱮᱱ ᱜᱤᱫᱽᱨᱟᱹ ᱨᱮᱸᱜᱮᱪ ᱱᱟᱪᱟᱨ ᱠᱷᱟᱹᱛᱤᱨ ᱛᱮ ᱚᱞ ᱯᱟᱲᱦᱟᱣ ᱵᱟᱝ ᱠᱚ ᱥᱮᱞᱮᱫ ᱫᱟᱲᱮᱭᱟᱜ ᱠᱟᱱᱟ ᱚᱱᱟᱛᱮ ᱟᱹᱛᱩ ᱨᱮᱫᱚ ᱥᱤᱠᱷᱱᱟᱹᱛ ᱨᱮᱱᱟᱜ ᱟᱨ ᱠᱚᱢ ᱠᱚᱢ ᱜᱮᱭᱟ ᱟᱹᱛᱩ ᱨᱮᱱ ᱜᱤᱫᱽᱨᱟᱹ ᱦᱚᱸ ᱟᱨᱦᱚᱸ ᱡᱟᱹᱥᱛᱤ ᱥᱚᱨᱠᱟᱨᱤ ᱥᱩᱵᱤᱫᱷᱟ ᱠᱚ ᱧᱟᱢ ᱞᱮᱠᱷᱟᱱ ᱩᱱᱠᱩ ᱦᱚᱸ ᱰᱟᱠᱛᱟᱨ ᱤᱧᱡᱤᱱᱤᱭᱟᱨ ᱯᱟᱭᱞᱚᱴ ᱵᱤᱜᱽᱜᱟᱱᱤ ᱩᱠᱤᱞ ᱢᱟᱥᱴᱟᱨ ᱯᱨᱚᱯᱷᱮᱥᱟᱨ ᱮᱢᱟᱱ ᱮᱢᱟᱱ ᱩᱱᱠᱩ ᱦᱚᱸ ᱛᱮᱭᱟᱨᱚᱜᱼᱟ ᱠᱚ